ᱤᱧ ᱤᱧ ᱦᱟᱲᱟᱢᱵᱟ ᱴᱷᱮᱱ ᱠᱷᱚᱱ ᱢᱤᱫᱴᱟᱹᱝ ᱠᱟᱹᱦᱱᱤᱧ ᱟᱸᱡᱚᱢ ᱟᱠᱟᱜᱼᱟ ᱡᱟᱦᱟᱸ ᱛᱤᱥ ᱤᱧ ᱦᱟᱲᱟᱢᱵᱟ ᱛᱟᱠᱚ ᱜᱤᱫᱽᱨᱟᱹ ᱫᱷᱟᱨᱟ ᱠᱚ ᱛᱟᱦᱮᱸ ᱠᱟᱱᱟ ᱩᱱ ᱥᱚᱢᱚᱭ ᱢᱤᱫᱴᱟᱹᱝ ᱨᱟᱡᱟᱭ ᱛᱟᱦᱮᱸ ᱠᱟᱱᱟ ᱩᱱᱤ ᱫᱚ ᱦᱚᱲ ᱪᱮᱛᱟᱱ ᱨᱮ ᱟᱹᱰᱤ ᱱᱟᱦᱟᱪᱟᱨ ᱨᱮ ᱠᱟᱹᱢᱤ ᱞᱮᱫᱟ ᱩᱱᱤ ᱫᱚ ᱟᱛᱳ ᱟᱛᱳ ᱦᱮᱡ ᱠᱟᱛᱮ ᱠᱷᱟᱡᱽᱱᱟᱭ ᱤᱫᱤ ᱠᱚ ᱛᱟᱦᱮᱱ ᱟᱨ ᱚᱱᱟ ᱠᱷᱟᱡᱽᱱᱟᱭ ᱤᱫᱤᱭᱟ ᱟᱨ ᱟᱡ ᱫᱚ ᱯᱟᱨᱠᱚᱢ ᱨᱮ ᱫᱩᱲᱩᱵ ᱠᱚᱜ ᱟᱭ ᱟᱨ ᱞᱟᱹᱭ ᱟᱠᱚ ᱚᱱᱟ ᱯᱟᱨᱠᱚᱢ ᱫᱚ ᱩᱱᱠᱩ ᱟᱛᱳ ᱨᱮᱱ ᱦᱚᱲᱟᱜ ᱩᱱᱠᱩ ᱜᱮ ᱦᱟᱱᱟ ᱟᱛᱳ ᱠᱚ ᱛᱩᱞᱟ ᱱᱚᱣᱟ ᱟᱛᱳ ᱨᱮᱱ ᱦᱚᱲ ᱦᱟᱱᱟ ᱟᱛᱳ ᱠᱚ ᱛᱩᱞᱟᱹᱭᱟ ᱟᱨ ᱦᱟᱱᱟ ᱟᱛᱳ ᱨᱮᱱ ᱦᱚᱲ ᱦᱟᱱᱟ ᱟᱛᱳ ᱚᱱᱠᱟ ᱚᱱᱠᱟ ᱛᱮ ᱟᱡ ᱫᱚ ᱠᱷᱟᱹᱞᱤ ᱪᱟᱞᱟᱜᱼᱟᱭ ᱟᱨ ᱟᱡ ᱨᱮᱱ ᱥᱤᱯᱟᱹᱦᱤ ᱛᱟᱭ ᱠᱚ ᱛᱟᱦᱮᱸ ᱠᱟᱱ ᱜᱮᱭᱟ ᱩᱱᱠᱩ ᱫᱚ ᱤᱭᱟᱹ ᱪᱮᱛᱟᱱ ᱛᱮ ᱥᱟᱫᱚᱢ ᱪᱮᱛᱟᱱ ᱛᱮ ᱟᱨ ᱢᱮᱱᱟ ᱠᱚ ᱟᱹᱰᱤ ᱫᱟᱢᱟᱱ ᱫᱟᱢᱟᱱ ᱠᱟᱛᱷᱟ ᱛᱟᱦᱮᱸ ᱠᱟᱱᱟ ᱩᱱ ᱥᱚᱢᱚᱭ ᱫᱚ ᱪᱮᱫ ᱠᱚ ᱢᱮᱱᱟ ᱵᱟᱨᱭᱟ ᱵᱤᱨ ᱠᱤᱱ ᱡᱟᱱᱟᱢᱮᱱᱟ ᱩᱱᱠᱤᱱ ᱫᱚ ᱛᱟᱭᱚᱢ ᱩᱱᱠᱤᱱ ᱠᱚ ᱞᱟᱹᱭ ᱟᱹᱠᱤᱱ ᱩᱱᱠᱤᱱ ᱠᱤᱱ ᱵᱟᱰᱟᱭ ᱧᱟᱢ ᱠᱮᱜᱼᱟ ᱤᱭᱟᱹ ᱠᱤ ᱩᱱᱤ ᱨᱟᱡᱟ ᱫᱚ ᱠᱷᱟᱡᱽᱱᱟᱭ ᱟᱛᱳ ᱟᱛᱳ ᱠᱚᱭᱮᱜᱼᱟ ᱤᱱ ᱠᱷᱟᱱ ᱫᱚ ᱩᱱᱠᱤᱱ ᱫᱚ ᱚᱱᱟ ᱵᱩᱨᱩ ᱨᱮᱠᱤᱱ ᱛᱟᱦᱮᱱᱟ ᱛᱟᱦᱮᱸᱜ ᱚᱱᱟ ᱵᱩᱨᱩ ᱨᱮᱠᱤᱱ ᱛᱟᱷᱮᱱᱟ ᱛᱟᱦᱮᱸᱫ ᱚᱸᱰᱮ ᱠᱤᱱ ᱛᱟᱦᱮᱸ ᱞᱮᱱᱟ ᱮᱱᱠᱷᱟᱱ ᱩᱱᱠᱤᱱᱟᱜ ᱩᱱᱠᱤᱱ ᱴᱷᱮᱱ ᱱᱚᱝᱠᱟ ᱵᱤᱨᱫᱟᱹ ᱢᱮᱱᱟᱜᱼᱟ ᱡᱮ ᱚᱱᱟ ᱵᱩᱨᱩ ᱠᱷᱚᱱ ᱠᱤᱱ ᱛᱩᱧᱟ ᱟᱨ ᱚᱱᱟ ᱥᱟᱨ ᱫᱚ ᱥᱤᱫᱷᱟᱹ ᱩᱱᱤ ᱨᱟᱡᱟᱣᱟᱜ ᱚᱲᱟᱜ ᱨᱮ ᱧᱩᱨᱩᱜᱼᱟ ᱟᱨ ᱚᱱᱟ ᱵᱩᱨᱩ ᱠᱷᱚᱱ ᱩᱱᱤ ᱨᱟᱡᱟᱣᱟᱜ ᱚᱲᱟᱜ ᱫᱚ ᱢᱟᱱᱮ ᱛᱤᱱᱟᱹᱜ ᱠᱚᱢ ᱥᱮ ᱠᱚᱢ ᱯᱚᱫᱽᱨᱚ ᱠᱤᱞᱳᱢᱤᱴᱟᱨ ᱜᱟᱱ ᱡᱮᱞᱮᱧ ᱛᱟᱦᱮᱸ ᱠᱟᱱᱟ ᱯᱚᱫᱽᱨᱚ ᱪᱮ ᱢᱟᱱᱮ ᱯᱚᱫᱽᱨᱚ ᱵᱤᱥ ᱠᱤᱞᱳ ᱢᱤᱴᱟᱨ ᱞᱮᱠᱟ ᱡᱮᱞᱮᱧ ᱛᱟᱦᱮᱸ ᱠᱟᱱᱟ ᱟᱨ ᱚᱱᱟ ᱫᱚ ᱚᱱᱟ ᱥᱟᱨ ᱥᱤᱫᱷᱟᱹ ᱧᱩᱨᱩᱜᱼᱟ ᱩᱱᱤ ᱤᱭᱟᱹᱣᱟᱜ ᱚᱲᱟᱜ ᱨᱮ ᱨᱟᱡᱟᱣᱟᱜ ᱪᱷᱟᱴᱠᱟ ᱨᱮ ᱩᱱᱤ ᱠᱷᱟᱡᱽᱱᱟ ᱚᱰᱳᱠ ᱜᱮ ᱠᱷᱟᱡᱽᱱᱟ ᱤᱫᱤ ᱚᱰᱳᱠᱚᱜ ᱠᱷᱟᱱᱮ ᱚᱱᱠᱟ ᱠᱤᱱ ᱛᱩᱧᱟ ᱤᱱᱠᱷᱟᱱ ᱫᱚ ᱩᱱᱤ ᱨᱟᱡᱟ ᱫᱚ ᱚᱱᱠᱟ ᱜᱮᱛᱟᱭ ᱤᱭᱟᱹ ᱠᱚ ᱛᱟᱦᱮᱸ ᱠᱟᱱᱟ ᱩᱱᱠᱩ ᱠᱚ ᱞᱟᱹᱭ ᱟᱫᱮᱭᱟ ᱡᱮ ᱦᱟᱱᱟ ᱵᱩᱨᱩ ᱨᱮ ᱢᱮᱱᱟᱜ ᱠᱚᱣᱟ ᱮᱱᱠᱷᱟᱱ ᱫᱚ ᱩᱱᱤ ᱫᱚ ᱟᱡ ᱨᱮᱱ ᱥᱤᱯᱟᱹᱦᱤ ᱩᱱᱠᱤᱱ ᱥᱟᱥᱟᱵᱮ ᱵᱷᱮᱡᱟ ᱠᱮᱫ ᱠᱚᱣᱟ ᱟᱨ ᱚᱱᱟ ᱥᱟᱥᱟᱵ ᱞᱟᱹᱜᱤᱫ ᱚᱱᱟ ᱵᱩᱨᱩ ᱨᱮᱠᱤᱱ ᱡᱩᱫᱤ ᱠᱤᱱ ᱪᱟᱞᱟᱣ ᱞᱮᱱᱟ ᱮᱱᱠᱷᱟᱱ ᱫᱚ ᱩᱱᱠᱤᱱ ᱫᱚ ᱵᱟᱢ ᱧᱟᱢ ᱫᱟᱲᱮᱭᱟᱠᱤᱱᱟ ᱟᱨ ᱚᱱᱟ ᱧᱟᱢ ᱫᱚ ᱪᱮᱫ ᱚᱸᱰᱮᱢ ᱥᱮᱱᱚᱜ ᱛᱟᱭᱚᱢ ᱛᱮ ᱩᱱᱠᱤᱱ ᱦᱚᱸ ᱚᱱᱠᱟ ᱠᱤᱱ ᱤᱭᱟᱹ ᱠᱚᱜᱼᱟ ᱥᱟᱫᱚᱢ ᱦᱚᱸ ᱚᱱᱛᱮ ᱫᱚ ᱵᱟᱝ ᱠᱚ ᱪᱟᱞᱟᱜᱼᱟ ᱚᱱᱟ ᱵᱩᱨᱩ ᱥᱮᱫ ᱨᱟᱠᱟᱵ ᱦᱚᱸ ᱵᱟᱝ ᱠᱚ ᱨᱟᱠᱟᱵᱟ ᱤᱱᱠᱷᱟᱱ ᱫᱚ ᱢᱤᱫ ᱫᱤᱱ ᱫᱚ ᱟᱨ ᱦᱚᱸ ᱯᱩᱨᱟᱹ ᱥᱟᱸᱜᱮ ᱦᱚᱲᱮ ᱵᱷᱮᱡᱟ ᱠᱮᱫ ᱠᱚᱣᱟ ᱮᱱᱠᱷᱟᱱ ᱫᱚ ᱡᱟᱦᱟᱸᱭ ᱜᱮᱠᱚ ᱪᱟᱞᱟᱜᱼᱟ ᱡᱚᱛᱚ ᱜᱚᱡ ᱠᱟᱛᱮ ᱚᱱᱟ ᱥᱟᱫᱚᱢ ᱪᱮᱛᱟᱱ ᱨᱮᱠᱤᱱ ᱵᱷᱟᱹᱨᱤ ᱠᱚᱣᱟ ᱟᱨ ᱵᱷᱮᱡᱟ ᱠᱟᱠᱚᱣᱟᱠᱤᱱ ᱥᱮ ᱫᱤᱱ ᱜᱮ ᱚᱱᱠᱟ ᱚᱱᱠᱟ ᱜᱮ ᱦᱩᱭᱱᱟ ᱚᱱᱠᱟ ᱜᱮ ᱮᱱᱠᱷᱟᱱ ᱫᱚ ᱛᱟᱭᱚᱢ ᱫᱚ ᱟᱹᱰᱤ ᱫᱚᱥ ᱵᱚᱪᱷᱚᱨ ᱱᱤᱝᱠᱟᱹ ᱜᱮᱞ ᱵᱚᱪᱷᱚᱨ ᱫᱷᱟᱹᱨᱤᱡ ᱜᱟᱱ ᱦᱩᱭᱩᱜᱼᱟ ᱠᱷᱟᱡᱽᱱᱟ ᱮᱢ ᱮ ᱵᱚᱸᱫ ᱩᱛᱟᱹᱨ ᱞᱮᱫᱟ ᱩᱱᱤ ᱨᱟᱡᱟ ᱜᱮ ᱵᱟᱭ ᱦᱤᱡᱩᱜᱼᱟ ᱮᱱᱠᱷᱟᱱ ᱫᱚ ᱪᱤᱠᱟᱹᱭ ᱤᱭᱟᱹᱭᱟ ᱟᱨ ᱚᱱᱟ ᱥᱩᱨ ᱠᱚᱨᱮᱱ ᱦᱚᱲ ᱦᱟᱸᱜ ᱠᱤᱱ ᱢᱮᱛᱟ ᱠᱚᱣᱟ ᱠᱚᱣᱟᱱ ᱠᱤᱱ ᱠᱤ ᱨᱟᱡᱟᱭ ᱦᱩᱡᱤᱜᱼᱟ ᱠᱷᱟᱡᱽᱱᱟ ᱜᱮ ᱟᱞᱚᱯᱮ ᱮᱢᱟᱭᱟ ᱮᱱᱠᱷᱟᱱ ᱫᱚ ᱠᱷᱟᱡᱽᱱᱟ ᱜᱮ ᱵᱟᱭ ᱤᱫᱤ ᱫᱟᱲᱮᱭᱟᱫᱟ ᱠᱷᱟᱡᱽᱱᱟ ᱤᱫᱤ ᱜᱮ ᱵᱚᱱᱫᱷ ᱱᱟ ᱫᱚᱥ ᱥᱟᱞ ᱫᱷᱟᱹᱨᱤᱡ ᱠᱤᱱ ᱵᱚᱱᱫᱷ ᱩᱛᱟᱹᱨ ᱠᱮᱜᱼᱟ ᱢᱮᱱᱟ ᱠᱚ ᱚᱱᱟ ᱫᱚ ᱵᱚᱸᱜᱟ ᱡᱟᱭᱟᱜ ᱨᱮᱠᱤᱱ ᱛᱟᱦᱮᱸ ᱠᱟᱱᱟ ᱡᱟᱦᱟᱸ ᱨᱮ ᱥᱮᱱ ᱠᱟᱛᱮᱱ ᱩᱱᱠᱤᱱ ᱫᱚ ᱵᱟᱢ ᱧᱟᱢ ᱫᱟᱲᱮᱭᱟᱠᱤᱱᱟ ᱵᱚᱸᱜᱟ ᱜᱮᱠᱚ ᱩᱠᱩ ᱠᱤᱱᱟ ᱯᱟᱞᱮᱱᱚᱜ ᱟᱨ ᱪᱮᱫ ᱢᱮᱱᱟ ᱦᱮᱸᱥᱮ ᱮᱱᱠᱷᱟᱱ ᱫᱚ ᱟᱹᱰᱤ ᱫᱤᱱ ᱟᱹᱰᱤ ᱫᱤᱱ ᱦᱩᱭᱱᱟ ᱟᱨ ᱛᱟᱭᱚᱢ ᱫᱚ ᱩᱱᱠᱤᱱ ᱦᱚᱸ ᱠᱤᱱ ᱩᱱᱟᱹᱜ ᱫᱤᱱ ᱫᱚ ᱥᱮᱨᱢᱟ ᱜᱟᱱ ᱛᱟᱭᱚᱢ ᱟᱹᱠᱤᱱ ᱠᱤᱱ ᱜᱚᱡ ᱮᱱᱟ ᱩᱱᱠᱤᱱ ᱦᱚᱲᱱᱟᱜ ᱟᱨ ᱜᱚᱡ ᱱᱟᱹᱠᱤᱱ ᱥᱮ ᱚᱠᱟᱭ ᱱᱟᱹᱠᱤᱱ ᱦᱮᱸᱥᱮ ᱪᱮ ᱵᱚᱸᱜᱟ ᱤᱭᱟᱹ ᱨᱮᱠᱤᱱ ᱛᱟᱦᱮᱱ ᱛᱮ ᱤᱭᱟᱹᱭ ᱱᱟᱹᱠᱤᱱ ᱢᱟᱱᱮ ᱫᱚᱥ ᱥᱮᱨᱢᱟ ᱫᱷᱟᱹᱨᱤᱡ ᱫᱚᱠᱚ ᱵᱚᱫᱽ ᱞᱮᱫᱟ ᱟᱨ ᱛᱟᱭᱚᱢ ᱛᱮᱫᱚ ᱨᱟᱡᱟ ᱦᱚᱸ ᱤᱭᱟᱹᱭᱱᱟᱭ ᱛᱟᱭᱚᱢ ᱫᱚ ᱩᱱᱠᱤᱱ ᱦᱚᱸ ᱠᱤᱱ ᱜᱚᱡ ᱮᱱᱟ ᱥᱮ ᱜᱚᱡ ᱱᱟᱹᱠᱤᱱ ᱩᱱᱠᱤᱱ ᱦᱚᱲ ᱦᱚᱸ ᱟᱨ ᱛᱟᱭᱚᱢ ᱫᱚ ᱨᱟᱡᱟᱭ ᱛᱟᱦᱮᱸ ᱠᱟᱱ ᱨᱮᱦᱚᱸ ᱠᱷᱟᱡᱽᱱᱟᱭ ᱤᱫᱤ ᱠᱮᱫ ᱜᱮᱭᱟ